ᱟᱢᱠᱤ ᱳᱞᱟ ᱚᱴᱳ ᱨᱮᱱ ᱰᱨᱟᱭᱵᱷᱟᱨ ᱠᱟᱱᱟᱢ ᱤᱧ ᱵᱤᱫᱽᱫᱟᱫᱷᱚᱨᱯᱩᱨ ᱠᱷᱚᱱᱤᱧ ᱨᱚᱲᱫᱟ ᱢᱤᱫᱴᱮᱱ ᱡᱟᱭᱜᱟᱧ ᱪᱟᱞᱟᱜᱼᱟ ᱚᱱᱟ ᱫᱚ ᱦᱩᱭᱩᱜ ᱠᱟᱱᱟ ᱯᱨᱟᱱᱛᱤᱠ ᱧᱮᱞ ᱟᱠᱟᱫ ᱜᱮᱭᱟᱢ ᱡᱟᱱᱤᱪ ᱜᱳᱭᱟᱞᱯᱟᱲᱟ ᱥᱮᱫ ᱞᱮᱠᱟᱛᱮ ᱥᱮᱢ ᱵᱟᱴᱤ ᱥᱮᱢ ᱵᱟᱴᱤ ᱠᱷᱚᱱ ᱯᱨᱟᱱᱛᱤᱠ ᱛᱟᱦᱞᱮ ᱟᱢᱠᱤ ᱞᱚᱜᱚᱱ ᱮᱢ ᱦᱤᱡᱩᱜᱼᱟ